ᱥᱟᱫᱚᱢ ᱴᱷᱮᱱ ᱫᱮᱡ ᱠᱚᱨᱛᱮ ᱟᱵᱚ ᱢᱤᱫᱴᱟᱝ ᱵᱚᱱ ᱞᱳᱠᱠᱷᱚᱭᱟ ᱡᱮ ᱡᱟᱦᱟᱱᱤᱡ ᱡᱟᱦᱟᱭᱴᱟᱡ ᱥᱟᱫᱚᱢᱜᱮ ᱡᱩᱫᱤᱵᱚᱱ ᱫᱮᱡᱚᱜᱼᱟ ᱛᱟᱦᱚᱞᱮ ᱩᱱᱤ ᱯᱚᱨᱛᱷᱚᱱ ᱩᱱᱤ ᱥᱟᱫᱚᱢ ᱴᱟᱜ ᱡᱮ ᱯᱟᱹᱨᱠᱟᱹᱣ ᱟᱠᱟᱱᱟᱭ ᱥᱮ ᱦᱮᱣᱟᱣ ᱟᱠᱟᱱᱟᱭ ᱥᱮ ᱵᱟᱝ ᱚᱱᱟᱵᱚᱱ ᱧᱮᱞᱮᱭᱟ ᱡᱮ ᱩᱱᱤ ᱡᱩᱫᱤ ᱵᱟᱭ ᱦᱮᱣᱟᱣ ᱟᱠᱟᱱᱟ ᱥᱮ ᱤᱛᱩ ᱵᱟᱹᱱᱩᱭᱟ ᱤᱱᱟ ᱠᱷᱟᱱ ᱩᱱᱤ ᱞᱟᱦᱟᱛᱮᱵᱚᱱ ᱤᱛᱩᱭᱮᱭᱟ ᱡᱟᱦᱟᱸᱞᱮᱠᱟ ᱟᱨ ᱥᱮ ᱡᱟᱦᱟᱞᱮᱠᱟ ᱵᱚᱱ ᱤᱛᱩ ᱵᱟᱲᱟ ᱠᱚᱣᱟ ᱚᱱᱠᱟᱜᱮ ᱩᱱᱤᱦᱚᱸ ᱡᱮ ᱤᱛᱩᱭᱮᱭᱟᱵᱚᱱ ᱵᱟᱹᱭ ᱵᱟᱹᱭᱛᱮ ᱡᱮ ᱪᱮᱛᱟᱱ ᱨᱮ ᱦᱚᱲ ᱫᱮᱡ ᱠᱟᱛᱮᱫ ᱩᱱᱤ ᱤᱛᱩᱭ ᱦᱩᱭᱩᱜᱼᱟ ᱟᱨ ᱡᱩᱫᱤ ᱤᱛᱩ ᱢᱟᱱᱮ ᱩᱱᱤ ᱡᱩᱫᱤ ᱯᱟᱹᱨᱠᱟᱹᱣ ᱮᱱᱟᱭ ᱤᱱᱟ ᱠᱷᱟᱱ ᱟᱨ ᱚᱱᱟ ᱫᱮᱡᱚᱜ ᱨᱮᱱᱟᱜ ᱥᱤᱥᱴᱮᱢ ᱦᱚᱸ ᱢᱟᱱᱮ ᱵᱟᱭ ᱵᱟᱭᱛᱮ ᱚᱱᱟ ᱠᱚ ᱵᱮᱱᱟᱣ ᱦᱩᱭᱩᱜᱼᱟ ᱚᱱᱟ ᱡᱟᱦᱟᱸᱞᱮᱠᱟ ᱪᱮᱛᱟᱱ ᱨᱮ ᱫᱮᱡ ᱞᱮᱱᱠᱷᱟᱱ ᱡᱟᱛᱮᱠᱚᱨᱮ ᱩᱱᱤ ᱡᱟᱦᱟᱸᱭ ᱦᱚᱲᱮ ᱫᱮᱡᱚᱜᱼᱟᱭ ᱩᱱᱤ ᱦᱚᱲ ᱟᱞᱚᱭ ᱧᱩᱨᱩᱜ ᱢᱟᱭ ᱟᱨ ᱚᱱᱟ ᱛᱟᱭᱱᱚᱢ ᱡᱮ ᱩᱱᱤ ᱡᱟᱦᱟᱸ ᱡᱟᱭᱜᱟ ᱨᱮᱜᱮᱵᱚᱱ ᱥᱮᱱᱚᱜ ᱛᱟᱦᱚᱞᱮ ᱠᱷᱟᱱ ᱚᱱᱟ ᱡᱟᱭᱜᱟᱨᱮ ᱩᱱᱤ ᱥᱟᱫᱚᱢ ᱚᱱᱟ ᱤᱫᱤ ᱨᱮᱱᱟᱜ ᱵᱟ ᱡᱟᱦᱟᱱᱟᱜ ᱡᱤᱱᱤᱥᱜᱮ ᱥᱮ ᱟᱵᱚ ᱜᱮᱵᱚᱱ ᱥᱮᱱ ᱨᱮᱱᱟᱜ ᱢᱤᱫᱴᱟᱝ ᱵᱷᱟᱞᱮ ᱢᱤᱫᱴᱟᱝ ᱥᱩᱵᱤᱫᱟ ᱥᱮ ᱪᱟᱬ ᱥᱮᱴᱮᱨᱚᱜ ᱨᱮᱱᱟᱜ ᱢᱤᱫᱴᱟᱝ ᱡᱟᱦᱟᱸᱞᱮᱠᱟ ᱥᱟᱭᱠᱮᱞ ᱞᱮᱠᱟᱜᱮ ᱢᱚᱱᱮ ᱠᱟᱜᱢᱮ ᱡᱮ ᱥᱟᱫᱚᱢ ᱛᱮᱦᱚᱸ ᱟᱵᱚ ᱪᱟᱬᱵᱚᱱ ᱥᱮᱴᱮᱨᱟ ᱥᱮ ᱥᱟᱫᱚᱢ ᱛᱮᱦᱚᱸᱵᱚᱱ ᱠᱟᱹᱢᱤᱭᱟ ᱟᱨ ᱮᱢᱟᱱ ᱮᱢᱟᱱ ᱠᱚ ᱡᱟᱦᱟᱸᱛᱮ ᱥᱟᱫᱚᱢ ᱪᱮᱛᱟᱱᱛᱮ ᱟᱵᱚᱵᱚᱱ ᱠᱟᱹᱢᱤ ᱫᱟᱲᱮᱭᱟᱜᱼᱟ ᱦᱮ ᱦᱚᱜᱼᱱᱚᱝᱠᱟ ᱢᱤᱫᱴᱟᱝ ᱥᱟᱫᱚᱢ ᱪᱮᱛᱟᱱ ᱨᱮ ᱞᱟᱹᱠᱛᱤᱭᱟᱱ ᱢᱤᱫᱴᱟᱝ ᱥᱟᱛᱟᱢ ᱫᱚ ᱦᱩᱭᱩᱜ ᱠᱟᱱᱟ